ᱡᱮᱜᱮᱫ ᱨᱮ ᱫᱟᱲᱟ ᱫᱚ ᱡᱚᱛᱚ ᱦᱚᱲᱟᱜ ᱜᱮ ᱟᱹᱰᱤ ᱫᱚᱨᱠᱟᱨ ᱜᱮ ᱢᱮᱱᱟᱜᱼᱟ ᱤᱧ ᱦᱚᱧ ᱢᱮᱱᱟ ᱱᱚᱣᱟ ᱵᱷᱟᱨᱚᱛ ᱫᱤᱥᱚᱢ ᱨᱮ ᱟᱵᱚᱭᱟᱜ ᱡᱟᱦᱟᱸ ᱟᱹᱨᱤ ᱪᱟᱹᱞᱤ ᱱᱚᱣᱟ ᱠᱩ ᱡᱟᱦᱟ ᱟᱵᱚ ᱵᱚᱱ ᱧᱮᱞ ᱮᱫᱟ ᱟᱵᱚ ᱮᱴᱟᱜ ᱫᱤᱥᱚᱢ ᱨᱮ ᱱᱚᱝᱠᱟ ᱵᱚᱱ ᱫᱟᱲᱟ ᱞᱮᱠᱷᱟᱱ ᱚᱱᱟ ᱠᱚᱨᱮ ᱡᱟᱦᱟᱭ ᱠᱩ ᱢᱮᱱᱟᱜ ᱠᱚᱛᱟ ᱵᱚᱱᱟ ᱟᱵᱚ ᱦᱚᱲ ᱥᱟᱱᱛᱟᱞ ᱚᱱᱠᱟ ᱩᱱᱠᱩᱭᱟᱜ ᱵᱮᱵᱚᱦᱟᱨ ᱠᱚᱵᱚᱱᱟ ᱵᱩᱡᱷᱟᱹᱣ ᱫᱟᱲᱮᱭᱟᱜᱼᱟ ᱡᱮᱢᱚᱱ ᱵᱟᱝᱞᱟ ᱫᱮᱥ ᱨᱮᱦᱚᱸ ᱟᱵᱚ ᱦᱚᱲ ᱢᱮᱱᱟᱜ ᱠᱚᱜᱮᱭᱟ ᱱᱮᱯᱟᱞ ᱵᱷᱩᱴᱟᱱ ᱟᱨ ᱱᱚᱛᱮ ᱟᱫᱚ ᱚᱱᱟ ᱠᱚᱨᱮ ᱚᱱᱟ ᱡᱩᱫᱤ ᱵᱟᱵᱚᱱ ᱪᱟᱞᱟᱜᱼᱟ ᱛᱟᱦᱚᱞᱮ ᱚᱱᱟ ᱠᱚᱨᱮᱱᱟᱜ ᱚᱱᱟ ᱧᱮᱞ ᱡᱚᱝ ᱡᱟᱭᱜᱟ ᱦᱚᱸ ᱵᱟᱵᱚᱱ ᱧᱮᱞ ᱫᱟᱲᱮᱭᱟᱜᱼᱟ ᱟᱨ ᱚᱱᱟ ᱠᱚᱨᱮᱱ ᱟᱵᱚ ᱱᱚᱣᱟ ᱠᱚᱨᱮᱱ ᱥᱟᱱᱛᱟᱞ ᱞᱮᱠᱟ ᱜᱮᱛᱚ ᱚᱱᱟ ᱠᱚᱨᱮ ᱦᱚᱸ ᱠᱟᱹᱢᱤ ᱠᱟᱹᱢᱤ ᱛᱮᱠᱚ ᱪᱟᱞᱟᱣ ᱟᱠᱟᱱᱟ ᱚᱱᱟ ᱛᱮ ᱡᱚᱛᱚ ᱡᱮᱜᱮᱛ ᱨᱮ ᱟᱵᱚ ᱫᱟᱲᱟ ᱨᱮᱭᱟᱜ ᱫᱚ ᱢᱤᱫᱴᱮᱱ ᱫᱚ ᱯᱨᱳᱭᱚᱡᱚᱱ ᱫᱚ ᱢᱮᱱᱟᱜ ᱜᱮᱭᱟ ᱟᱫᱚ ᱱᱚᱣᱟ ᱫᱟᱲᱟ ᱠᱚᱨᱛᱮ ᱜᱮᱞᱮ ᱫᱚ ᱱᱚᱣᱟ ᱤᱭᱟᱹ ᱠᱷᱚᱱ ᱥᱚᱨᱠᱟᱨ ᱠᱷᱚᱱ ᱦᱚᱸ ᱢᱤᱫᱴᱮᱱ ᱯᱟᱹᱨᱢᱤᱥᱮᱱ ᱦᱟᱛᱟᱣ ᱦᱩᱭᱩᱜ ᱛᱟᱵᱚᱱᱟ ᱵᱷᱤᱥᱟ ᱠᱚᱨᱟᱣ ᱦᱩᱭᱩᱜ ᱛᱟᱵᱚᱱᱟ ᱟᱨ ᱱᱚᱣᱟ ᱵᱷᱤᱥᱟ ᱵᱟᱝᱵᱚᱱ ᱠᱚᱨᱟᱣ ᱞᱮᱠᱷᱟᱡ ᱫᱚ ᱵᱟᱵᱩᱱ ᱫᱟᱲᱟ ᱫᱟᱲᱮᱭᱟ ᱟᱨ ᱱᱚᱣᱟ ᱮᱴᱟᱜ ᱫᱤᱥᱚᱢ ᱨᱮ ᱪᱟᱞᱟᱣ ᱠᱟᱛᱮ ᱚᱱᱟ ᱚᱱᱟ ᱫᱤᱥᱚᱢ ᱨᱮᱭᱟᱜ ᱟᱹᱨᱤ ᱪᱟᱹᱞᱤ ᱠᱚᱦᱚᱸ ᱵᱚᱱ ᱵᱟᱲᱟᱭ ᱧᱟᱢᱟ ᱟᱨ ᱱᱩᱠᱩ ᱟᱵᱚ ᱱᱮᱛᱟᱨ ᱢᱤᱫ ᱵᱟᱨ ᱜᱤᱫᱽᱨᱟᱹ ᱚᱠᱚᱭ ᱫᱚ ᱯᱟᱲᱦᱟᱜ ᱠᱚᱦᱚᱸ ᱪᱟᱞᱟᱜ ᱨᱮᱭᱟᱜ ᱫᱚᱨᱠᱟᱨ ᱦᱩᱭᱩᱜ ᱠᱟᱱᱟ ᱟᱫᱚ ᱚᱱᱟ ᱫᱤᱥᱚᱢ ᱡᱩᱫᱤ ᱟᱵᱚ ᱵᱚ ᱫᱟᱲᱟ ᱟᱹᱜᱩᱭᱟ ᱞᱟᱦᱟᱨᱮ ᱛᱟᱦᱚᱞᱮ ᱢᱤᱫᱴᱮᱱ ᱜᱤᱫᱽᱨᱟᱹ ᱡᱩᱫᱤ ᱟᱨᱦᱚᱸ ᱯᱟᱲᱦᱟᱜ ᱮ ᱪᱟᱞᱟᱜᱼᱟ ᱛᱟᱦᱚᱞᱮ ᱚᱱᱟ ᱢᱤᱫᱴᱮᱱ ᱟᱵᱚᱭᱟᱜ ᱢᱤᱫᱴᱮᱱ ᱥᱩᱵᱤᱫᱟ ᱦᱚᱸ ᱦᱩᱭᱩᱜᱼᱟ ᱩᱱᱤ ᱜᱤᱫᱽᱨᱟᱹ ᱦᱚᱸᱵᱚᱱ ᱞᱟᱹᱭ ᱫᱟᱲᱮᱭᱟ ᱡᱮ ᱵᱟᱝ ᱤᱧ ᱫᱚ ᱵᱷᱩᱴᱟᱱ ᱤᱧ ᱪᱟᱞᱟᱣ ᱞᱮᱱᱟ ᱥᱮ ᱮᱴᱟᱜ ᱫᱤᱥᱚᱢ ᱟᱨᱦᱚᱸᱧ ᱪᱟᱞᱟᱣ ᱞᱮᱱᱟ ᱚᱸᱰᱮ ᱠᱳᱱᱳ ᱚᱥᱩᱵᱤᱫᱟ ᱫᱚ ᱵᱟᱹᱱᱩᱜᱼᱟ ᱚᱱᱟ ᱢᱤᱫᱴᱮᱱ ᱥᱟᱦᱚᱥᱮ ᱧᱟᱢᱟ ᱟᱫᱚ ᱚᱱᱟ ᱛᱮᱜᱮ ᱟᱵᱚᱣᱟᱜ ᱪᱟᱞᱟᱜ ᱨᱮᱭᱟᱜ ᱫᱚ ᱫᱚᱨᱠᱟᱨ ᱫᱚ ᱢᱮᱱᱟᱜ ᱜᱮᱭᱟ